ᱫᱟᱨᱮ ᱯᱟᱞᱟ ᱠᱚᱫᱚᱧ ᱢᱟᱜ ᱥᱟᱯᱷᱟ ᱦᱚᱪᱚ ᱠᱚᱣᱟ ᱡᱟᱛᱮ ᱵᱟᱜᱟᱱ ᱢᱚᱸᱡᱽ ᱛᱟᱦᱮᱱ ᱞᱟᱹᱜᱤᱫ ᱛᱮ ᱟᱨ ᱡᱚᱛᱚᱱ ᱞᱟᱹᱜᱤᱫ ᱛᱮᱫᱚ ᱡᱟᱦᱟᱸᱭ ᱠᱚ ᱟᱨᱦᱚᱸ ᱚᱲᱟᱜ ᱨᱮ ᱢᱮᱱᱟᱜ ᱠᱚᱣᱟ ᱩᱱᱠᱩ ᱡᱚᱛᱚᱱ ᱞᱟᱹᱜᱤᱫ ᱤᱧ ᱞᱟᱹᱭ ᱦᱚᱴᱚ ᱟᱠᱚᱣᱟ